ᱚᱠᱛᱚ ᱢᱟᱲᱟᱝ ᱩᱢ ᱯᱷᱟᱹᱨᱪᱟᱹ ᱠᱟᱛᱮᱜ ᱵᱚᱱ ᱪᱟᱞᱟᱜᱼᱟ ᱟᱨ ᱵᱚᱸᱜᱟ ᱵᱳᱨᱳ ᱠᱚ ᱫᱮᱵᱟ ᱥᱮᱵᱟ ᱞᱟᱹᱜᱤᱫ ᱩᱯᱟᱹᱥ ᱠᱟᱛᱮᱜ ᱵᱚᱱ ᱛᱟᱦᱮᱱᱟ ᱟᱨ ᱚᱲᱟᱜ ᱵᱚᱸᱜᱟ ᱠᱚ ᱢᱟᱱᱚᱛ ᱞᱟᱹᱜᱤᱫ ᱦᱟᱺᱰᱤ ᱯᱟᱹᱣᱨᱟᱹ ᱠᱚᱵᱚᱱ ᱪᱚᱰᱚᱨᱟ ᱚᱲᱟᱜ ᱨᱮ ᱱᱚᱝᱠᱟᱱᱟᱜ ᱟᱨᱦᱚᱸ ᱟᱭᱢᱟ ᱫᱷᱚᱨᱚᱢ ᱨᱮᱭᱟᱜ ᱱᱮᱭᱟᱢ ᱥᱮ ᱟᱹᱨᱤᱪᱟᱹᱞᱤ ᱨᱮᱭᱟᱜ ᱜᱩᱨᱩᱛᱛᱚ ᱦᱚᱸ ᱱᱚᱝᱠᱟ ᱜᱮ